ᱡᱟᱦᱟᱸ ᱟᱛᱩᱨᱮ ᱠᱷᱮᱞ ᱠᱚ ᱫᱚᱦᱚᱭᱟ ᱟᱫᱚ ᱠᱷᱮᱞ ᱠᱚ ᱫᱚᱦᱚ ᱞᱮᱠᱷᱟᱱ ᱞᱟᱹᱭ ᱵᱟᱲᱟᱣ ᱠᱚᱣᱟᱠᱚ ᱠᱷᱮᱞ ᱞᱮ ᱫᱚᱦᱚᱣ ᱠᱟᱫᱟ ᱡᱟᱦᱟᱸ ᱟᱹᱛᱩᱨᱮᱱ ᱠᱚ ᱠᱷᱮᱞᱳᱜᱼᱟ ᱚᱱᱟ ᱟᱹᱛᱩᱨᱮᱱ ᱫᱚ ᱠᱮᱯᱴᱮᱱ ᱠᱚ ᱞᱟᱹᱭ ᱭᱟ ᱡᱮ ᱥᱟᱵᱟᱯᱮ ᱥᱮ ᱪᱮᱫ ᱠᱩᱞᱤ ᱵᱟᱲᱟ ᱠᱚᱣᱟ ᱠᱚ ᱟᱨ ᱡᱩᱫᱤ ᱠᱮᱯᱴᱮᱱᱮ ᱥᱟᱵ ᱠᱮᱫᱟ ᱛᱟᱦᱞᱮ ᱩᱱᱤ ᱜᱤᱫᱟᱹᱨ ᱠᱚᱭ ᱞᱟᱹᱭ ᱵᱟᱲᱟᱣ ᱠᱚᱣᱟ ᱡᱮ ᱦᱤᱡᱩᱜ ᱯᱮ ᱥᱟᱵ ᱥᱟᱵ ᱠᱟᱹᱫᱟᱧ ᱠᱷᱮᱞᱳᱰ ᱢᱟᱴᱷᱨᱮ ᱞᱟᱹᱭᱟ ᱞᱮᱭᱟ ᱡᱮ ᱥᱟᱵ ᱠᱟᱹᱫᱟᱹᱧ ᱚᱸᱰᱮ ᱵᱚᱱ ᱪᱟᱞᱟᱜᱼᱟ ᱦᱮᱸ ᱟᱨ ᱡᱟᱦᱟᱭ ᱵᱟᱠᱚ ᱠᱷᱮᱞᱳᱜᱼᱟ ᱩᱱᱠᱩ ᱠᱚᱦᱚᱸ ᱧᱮᱞ ᱫᱚᱠᱚ ᱦᱤᱡᱩᱜᱼᱟ ᱟᱨ ᱠᱷᱮᱞᱳᱜ ᱦᱚᱲ ᱦᱚᱸᱠᱚ ᱪᱟᱞᱟᱜᱼᱟ ᱠᱮᱯᱴᱮᱱᱮ ᱞᱟᱹᱭ ᱞᱮᱭᱟ ᱡᱮ ᱱᱚᱰᱮ ᱠᱷᱮᱞ ᱢᱮᱱᱟᱜᱼᱟ ᱱᱚᱡᱚᱱ ᱠᱟᱛᱮᱫ ᱵᱟᱝ ᱮᱜᱟᱨᱚᱡᱚᱱ ᱠᱟᱛᱮᱫ ᱠᱷᱮᱞ ᱦᱩᱭᱩᱜᱼᱟ ᱡᱚᱛᱚᱠᱚᱯᱮ ᱪᱟᱞᱟᱜᱼᱟ ᱪᱟᱸᱫᱟ ᱠᱟᱛᱮᱫ ᱦᱚᱸᱞᱮ ᱥᱟᱵᱟ ᱮᱵᱚᱝ ᱱᱚᱝᱠᱟ ᱟᱡ ᱛᱮᱦᱚᱸᱭ ᱮᱢᱟ ᱤᱱᱠᱟᱹ ᱠᱟᱛᱮᱫ ᱞᱮ ᱪᱟᱞᱟᱜᱼᱟ ᱠᱮᱯᱴᱮᱱ ᱜᱮ ᱤᱫᱤ ᱞᱮᱭᱟᱭ ᱟᱨ ᱩᱱᱤᱜᱮ ᱞᱟᱹᱭ ᱟᱞᱮᱭᱟᱭ ᱚᱠᱚᱭ ᱠᱚᱵᱚᱱ ᱠᱷᱮᱞᱳᱜᱼᱟ ᱚᱠᱚᱭ ᱠᱚ ᱫᱟᱲᱮᱭᱟᱜ ᱚᱠᱚᱭ ᱠᱚ ᱵᱟᱝ ᱫᱟᱲᱮ ᱮᱵᱚᱝ ᱚᱠᱚᱭ ᱠᱚ ᱵᱟᱠᱚ ᱫᱟᱲᱮᱭᱟᱜᱼᱟ ᱩᱱᱤᱜᱮ ᱰᱤᱥᱤᱥᱮᱱ ᱛᱟᱞᱮᱭᱟᱭ ᱱᱩᱭ ᱫᱚᱵᱚᱱ ᱫᱩᱲᱩᱵ ᱮᱭᱟ ᱪᱮᱸᱡᱮᱭᱟᱵᱚᱱ ᱟᱨ ᱡᱟᱦᱟᱸᱭ ᱠᱚᱠᱚ ᱫᱟᱲᱮᱭᱟᱜᱼᱟ ᱩᱱᱠᱩ ᱫᱚ ᱛᱟᱦᱮᱱ ᱛᱟᱞᱮ ᱜᱮᱭᱟ ᱠᱚ ᱮᱵᱚᱝ ᱡᱟᱦᱟᱸᱭ ᱠᱷᱮᱞᱼᱠᱷᱮᱞᱛᱮ ᱵᱟᱡᱟᱣᱮᱱᱟᱭ ᱩᱱᱚ ᱫᱚ ᱦᱚᱥᱯᱤᱴᱟᱞ ᱦᱚᱸᱭ ᱤᱫᱤᱭ ᱭᱟ ᱠᱮᱯᱴᱮᱱ ᱩᱱᱤᱜᱮ ᱞᱟᱹᱭ ᱛᱟᱞᱮᱭᱟᱭ ᱪᱮᱫ ᱪᱤᱠᱟᱹ ᱦᱩᱭᱩᱜᱼᱟ ᱪᱮᱫ ᱵᱟᱝ ᱚᱠᱟᱨᱮᱵᱚᱱ ᱤᱫᱤᱭ ᱭᱟ ᱚᱠᱟᱨᱮ ᱵᱟᱝ ᱠᱮᱯᱴᱮᱱᱜᱮ ᱡᱚᱛᱚ ᱠᱤᱪᱷᱩᱭ ᱞᱟᱹᱭ ᱛᱟᱞᱮᱭᱟᱭ ᱚᱱᱠᱟ ᱚᱱᱠᱟᱜᱮ ᱠᱮᱯᱴᱮᱱᱜᱮ ᱡᱚᱛᱚ ᱠᱤᱪᱷᱩ ᱞᱟᱹᱭ ᱵᱟᱲᱟ ᱛᱟᱞᱮᱭᱟ ᱮᱴᱟᱜ ᱠᱚᱨᱮ ᱠᱩᱞᱤ ᱵᱟᱲᱟ ᱠᱚᱣᱟᱭ ᱯᱷᱳᱱ ᱛᱮ ᱡᱮ ᱠᱷᱮᱞ ᱠᱚ ᱢᱮᱱᱟᱜᱼᱟ ᱥᱮ ᱪᱮᱫ ᱤᱱᱠᱟᱹ ᱞᱟᱹᱭᱟᱭᱟ ᱠᱚ ᱡᱟᱦᱟᱸ ᱟᱹᱛᱩ ᱡᱟᱦᱟᱸ ᱟᱹᱛᱩᱼᱟᱹᱛᱩ ᱠᱚ ᱠᱷᱮᱞᱳᱜᱼᱟ ᱚᱱᱟ ᱟᱹᱛᱩ ᱟᱹᱛᱩᱨᱮᱱ ᱠᱮᱯᱴᱮᱱ ᱠᱚ ᱞᱟᱹᱭ ᱠᱚᱣᱟ ᱡᱮ ᱠᱷᱮᱞ ᱫᱚᱦᱚᱣ ᱠᱟᱫᱟᱞᱮ ᱥᱟᱵᱟᱯᱮ ᱥᱮ ᱵᱟᱝ ᱤᱱᱠᱟ ᱛᱟᱯᱚᱨ ᱠᱮᱯᱴᱮᱱ ᱟᱹᱭᱩᱵ ᱯᱚᱦᱚᱨ ᱞᱟᱭᱟᱞᱮᱭᱟ ᱡᱮ ᱱᱚᱰᱮ ᱠᱷᱮᱞ ᱥᱟᱵ ᱦᱩᱭ ᱠᱟᱱᱟ ᱪᱟᱞᱟᱜ ᱟᱯᱮ ᱚᱱᱟᱛᱮ ᱦᱚᱲ ᱠᱚ ᱦᱤᱡᱩᱜ ᱜᱮᱭᱟᱠᱚ ᱫᱚᱦᱚ ᱵᱟᱲᱟ ᱞᱮᱠᱷᱟᱱ ᱠᱚ ᱵᱚᱞ ᱮᱱᱮᱡ ᱟᱨ ᱡᱟᱦᱟᱸᱭ ᱠᱚ ᱠᱷᱮᱞᱳᱜᱼᱟ ᱩᱱᱠᱩ ᱦᱚᱸᱠᱚ ᱪᱟᱞᱟᱜ ᱜᱮᱭᱟ